ᱚᱱᱟ ᱢᱩᱫᱨᱟ ᱠᱤᱝᱵᱟ ᱥᱛᱚᱯ ᱫᱷᱤᱨᱤ ᱠᱤᱝᱵᱟ ᱟᱨᱚ ᱚᱱᱟ ᱠᱚᱫᱚ ᱟᱹᱰᱤᱜᱮ ᱢᱩᱞᱞᱚᱵᱟᱱ ᱠᱟᱱᱟ ᱡᱤᱱᱤᱥ ᱛᱚ ᱦᱟᱯᱲᱟᱢ ᱠᱚᱴᱷᱮᱱ ᱠᱷᱚᱱ ᱡᱟᱨᱣᱟ ᱠᱟᱛᱮᱫ ᱫᱚᱦᱚ ᱦᱩᱭ ᱠᱟᱱᱟ ᱟᱨ ᱵᱷᱚᱵᱤᱥᱥᱚᱛ ᱨᱮ ᱡᱟᱦᱟᱸᱭ ᱜᱤᱫᱽᱨᱟᱹ ᱯᱤᱫᱽᱨᱟᱹ ᱠᱚ ᱠᱚ ᱦᱤᱡᱩᱜᱼᱟ ᱥᱮ ᱩᱝᱠᱩᱴᱷᱮᱱ ᱱᱚᱶᱟ ᱫᱚ ᱢᱤᱜᱴᱟᱝ ᱪᱤᱱᱦᱚ ᱦᱤᱥᱟᱹᱵ ᱛᱮ ᱛᱟᱦᱮᱸᱱᱟ ᱚᱱᱟᱜᱮ ᱞᱟᱹᱭ ᱨᱮᱭᱟᱜ